ᱦᱮᱞᱳ ᱦᱮᱸ ᱟᱞᱮ ᱫᱚ ᱞᱟᱹᱭᱮᱫᱟ ᱞᱮ ᱵᱮᱝᱜᱚᱞ ᱠᱷᱚᱱᱟᱜ ᱟᱢᱫᱚ ᱚᱠᱚᱭᱮᱢ ᱞᱟᱹᱭᱮᱫᱼᱟ ᱚ ᱡᱷᱟᱲᱠᱷᱚᱸᱰ ᱠᱷᱚᱱᱟᱜ ᱴᱷᱤᱠ ᱜᱮᱭᱟ ᱪᱮᱫ ᱠᱚ ᱞᱟᱹᱭᱟ ᱚᱱᱟ ᱡᱷᱟᱲᱠᱷᱚᱸᱰ ᱫᱤᱥᱚᱢ ᱨᱮ ᱪᱮᱫ ᱪᱮᱫ ᱦᱮᱱᱟᱜᱼᱟ ᱵᱮᱹᱥ ᱵᱮᱹᱥᱟᱜ ᱮᱞ ᱧᱮᱞ ᱡᱤᱱᱤᱥ ᱦᱳᱭ ᱪᱮᱫ ᱪᱮᱫ ᱠᱚ ᱦᱩᱭᱩᱜᱼᱟ ᱦᱮᱸ ᱦᱮᱸ ᱦᱮᱸ ᱦᱮᱸ ᱚ ᱦᱚᱸ ᱥᱮᱱᱚᱜ ᱥᱟᱱᱟᱭᱮᱫ ᱞᱮᱭᱟ ᱟᱫᱚ ᱚᱱᱟ ᱧᱮᱞᱚᱜ ᱞᱮᱠᱟᱱ ᱡᱟᱭᱜᱟ ᱦᱳᱭ ᱦᱮᱸ ᱦᱳᱭ ᱦᱮᱸ ᱟᱨ ᱚᱲᱟᱜ ᱠᱚ ᱚᱲᱟᱜ ᱠᱚ ᱧᱟᱢᱚᱜᱚᱜᱼᱟ ᱛᱟᱦᱮᱱ ᱞᱟᱹᱜᱤᱫ ᱦᱳᱭ ᱛᱟᱦᱮᱱᱟᱞᱮ ᱢᱤᱫ ᱪᱟᱸᱫᱳ ᱜᱟᱱ ᱦᱮᱸ ᱟᱨ ᱤᱭᱟᱹ ᱡᱚᱛᱚᱣᱟᱜ ᱵᱮᱵᱚᱥᱛᱷᱟ ᱢᱮᱱᱟᱜᱼᱟ ᱛᱚ ᱦᱳᱭ ᱦᱳᱭ ᱦᱳᱭ ᱟᱨ ᱚᱱᱟ ᱯᱟᱨᱠ ᱠᱚᱨᱮ ᱫᱚ ᱪᱮᱫ ᱞᱮᱠᱟ ᱞᱟᱜᱟᱜᱼᱟ ᱤᱭᱟᱹ ᱠᱚ ᱯᱩᱭᱥᱟᱹ ᱠᱚ ᱚ ᱟᱹᱰᱤ ᱠᱚ ᱦᱮᱸ ᱦᱮᱸ ᱦᱳᱭ ᱦᱮᱸ ᱦᱳᱭ ᱴᱷᱤᱠ ᱜᱮᱭᱟ ᱚ ᱦᱚᱸ ᱦᱳᱭ ᱟᱫᱚ ᱦᱳᱭ ᱟᱫᱚ ᱪᱟᱞᱟᱜ ᱥᱟᱱᱟᱭᱮᱫ ᱞᱮ ᱛᱟᱦᱮᱱᱟ ᱟᱞᱮ ᱱᱚᱣᱟ ᱵᱮᱝᱜᱚᱞ ᱫᱤᱥᱚᱢ ᱠᱷᱚᱱᱟᱜ ᱢᱟᱱᱮ ᱟᱞᱮ ᱡᱷᱟᱲᱠᱷᱚᱸᱰ ᱥᱮᱱᱚᱜ ᱟᱞᱮ ᱫᱚᱥ ᱵᱟᱨᱚ ᱡᱚᱱ ᱦᱳᱭ ᱦᱳᱭ ᱟᱫᱚ ᱤᱫᱤ ᱞᱮᱭᱟ ᱯᱮ ᱥᱮ ᱟᱯᱮᱜᱮ ᱚ ᱦᱳᱭ ᱧᱮᱞ ᱢᱟᱦᱟᱸᱜ ᱵᱟᱞᱮ ᱧᱮᱞ ᱠᱟᱜᱼᱟ ᱦᱳᱭ ᱟᱫᱚ ᱜᱟᱹᱰᱤ ᱠᱚ ᱵᱮᱵᱚᱥᱛᱷᱟ ᱠᱚᱫᱚ ᱢᱮᱱᱟᱜ ᱜᱮᱭᱟ ᱦᱳᱭ ᱟᱫᱚ ᱧᱮᱞ ᱢᱟ ᱱᱟᱦᱟᱸᱜ ᱵᱟᱞᱮ ᱧᱮᱞ ᱠᱟᱜᱼᱟ ᱚᱱᱟ ᱞᱟᱹᱜᱤᱫ ᱛᱮ ᱧᱮᱞ ᱥᱟᱱᱟᱭᱮᱫ ᱞᱮ ᱛᱮᱞᱮ ᱪᱟᱞᱟᱜ ᱥᱟᱱᱟᱭᱮᱫ ᱞᱮᱭᱟ ᱦᱳᱭ ᱦᱳᱭ ᱦᱳᱭ ᱚᱱᱟᱜᱮ ᱟᱫᱚ ᱧᱮᱞ ᱥᱟᱱᱟᱭᱮᱫ ᱞᱮᱭᱟ ᱟᱞᱮᱭᱟᱜ ᱵᱮᱝᱜᱚᱞ ᱫᱤᱥᱚᱢ ᱨᱮᱢᱟ ᱚᱱᱠᱟᱱ ᱧᱮᱞ ᱞᱮᱠᱟᱱᱟᱜ ᱜᱮ ᱵᱟᱹᱪᱩᱜ ᱟᱱᱟ ᱦᱮᱸ ᱟᱨ ᱦᱳᱭ ᱟᱫᱚ ᱚᱱᱛᱮ ᱪᱮᱫ ᱥᱚᱢᱚᱭ ᱠᱚ ᱧᱮᱞᱟ ᱦᱮᱸ ᱴᱷᱤᱠ ᱦᱳᱭ ᱦᱮᱸ ᱦᱳᱭ ᱦᱳᱭ ᱦᱳᱭ ᱦᱮᱸ ᱦᱮᱸ ᱦᱮᱸ ᱯᱷᱟᱹᱜᱩᱱ ᱵᱚᱸᱜᱟ ᱫᱷᱟᱹᱵᱤᱡ ᱫᱚ ᱩᱱᱟᱹᱜ ᱥᱤᱛᱩᱝ ᱵᱟᱭ ᱵᱩᱡᱷᱟᱹᱜᱼᱟ ᱦᱳᱭ ᱚᱱᱟ ᱞᱟᱹᱜᱤᱫ ᱛᱮ ᱟᱞᱮ ᱦᱚᱸ ᱞᱟᱹᱭᱮᱫᱼᱟ ᱞᱮ ᱡᱷᱟᱲᱠᱷᱚᱸᱰ ᱫᱤᱥᱚᱢ ᱵᱚᱱ ᱧᱮᱞ ᱟᱹᱜᱩᱭᱟ ᱦᱮᱸ ᱦᱮᱸ ᱦᱮᱸ ᱦᱳᱭ ᱱᱚᱣᱟ ᱪᱮᱫ ᱠᱚ ᱞᱟᱹᱭᱟ ᱵᱮᱝᱜᱚᱞ ᱨᱮᱜᱮᱞᱮ ᱡᱟᱱᱟᱢ ᱠᱟᱱᱟ ᱵᱮᱝᱜᱚᱞ ᱫᱤᱥᱚᱢ ᱨᱮᱜᱮ ᱢᱮᱱᱟᱜ ᱞᱮᱭᱟ ᱚᱱᱟ ᱞᱟᱹᱜᱤᱫ ᱛᱟᱦᱞᱮ ᱢᱤᱫ ᱫᱷᱟᱣ ᱜᱟᱱ ᱫᱟᱬᱟ ᱦᱚᱸ ᱫᱚᱨᱠᱟᱨ ᱜᱮ ᱦᱳᱭ ᱚᱱᱟ ᱞᱟᱹᱜᱤᱫ ᱛᱮ ᱡᱟᱦᱟᱱᱟᱜ ᱛᱟᱠᱷᱞᱤᱯ ᱠᱚᱦᱚᱸ ᱵᱟᱭ ᱦᱩᱭᱩᱜᱼᱟ ᱦᱳᱭ ᱟᱨ ᱴᱷᱤᱠ ᱜᱮᱭᱟ ᱛᱚᱵᱮ ᱦᱮᱸ ᱦᱳᱭ